ᱱᱚᱣᱟ ᱥᱮᱨᱮᱧ ᱫᱚ ᱱᱟᱜ ᱱᱚᱜᱼᱚᱭ ᱡᱟᱦᱟᱸ ᱵᱟᱭ ᱥᱮᱨᱮᱧ ᱟᱠᱟᱫ ᱯᱚᱱᱰᱤᱛ ᱨᱚᱜᱷᱩᱱᱟᱛᱷ ᱢᱩᱨᱢᱩ ᱜᱚᱝᱠᱮ ᱛᱤᱠᱤᱱ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱮᱢ ᱟᱫ ᱞᱮᱨᱮ ᱟᱢᱦᱚᱸᱢ ᱟᱫᱚᱜ ᱚᱱᱮ ᱚᱱᱠᱟ ᱞᱮᱠᱟᱱ ᱥ ᱮᱨᱮᱧ ᱦᱟᱸᱜ ᱱᱚᱣᱟ ᱡᱟᱦᱟᱸ ᱟᱵᱚ ᱛᱤᱥᱦᱚᱸ ᱚᱞᱜᱩᱨᱩ ᱯᱚᱱᱰᱤᱛ ᱨᱚᱜᱷᱩᱱᱟᱛᱷ ᱢᱩᱨᱢᱩ ᱠᱤᱱ ᱢᱮᱱᱟᱠᱟᱫ ᱱᱚᱣᱟ ᱡᱟᱱᱟᱢ ᱟᱲᱟᱝ ᱡᱟᱱᱟᱢ ᱨᱚᱲ ᱱᱚᱣᱟ ᱛᱮᱜᱮ ᱟᱵᱚᱣᱟᱜ ᱯᱟᱹᱨᱥᱤ ᱫᱚᱵᱚᱱ ᱥᱮᱬᱟᱭᱟ ᱱᱚᱣᱟ ᱡᱟᱱᱟᱢ ᱟᱲᱟᱝ ᱛᱮ ᱟᱵᱚ ᱫᱚ ᱟᱹᱭᱩᱨ ᱟᱹᱜᱩ ᱵᱚᱱᱟᱭ ᱫᱤᱥᱚᱢ ᱦᱚᱲ ᱠᱚ ᱛᱟᱞᱟᱨᱮ ᱱᱚᱣᱟ ᱥᱮᱨᱮᱧ ᱨᱮᱫᱚ ᱟᱹᱰᱤᱜᱟᱱ ᱠᱟᱛᱷᱟ ᱜᱮ ᱢᱮᱱᱟᱜᱼᱟ ᱟᱹᱰᱤ ᱜᱟᱱ ᱥᱤᱠᱷᱱᱟᱹᱛ ᱠᱟᱛᱷᱟᱜᱮ ᱢᱮᱱᱟᱜᱼᱟ

ᱟᱵᱚ ᱞᱟᱹᱜᱤᱫᱛᱮ ᱱᱚᱣᱟ ᱥᱮᱨᱮᱧ ᱢᱟᱫᱽᱫᱷᱚᱢᱛᱮ ᱡᱷᱚᱛᱚ ᱦᱚᱲᱜᱮ ᱟᱹᱰᱤ ᱟᱹᱰᱤ ᱞᱟᱦᱟᱱᱛᱤ ᱥᱮᱫ ᱠᱚ ᱢᱟᱲᱟᱝ ᱤᱫᱤᱭᱮᱱᱟ ᱚᱞ ᱢᱮᱱᱟᱜ ᱛᱟᱢ ᱨᱚᱲ ᱢᱮᱱᱟᱜ ᱛᱟᱢ ᱫᱷᱚᱨᱚᱢ ᱮᱢ ᱟᱫᱞᱮᱨᱮ ᱟᱢ ᱦᱚᱸᱢ ᱟᱫᱚᱜ ᱚᱱᱮ ᱚᱱᱠᱟ ᱞᱮᱠᱟᱱ ᱥᱮᱨᱮᱧ ᱠᱟᱱᱟ ᱱᱚᱣᱟ ᱫᱚ ᱟᱫᱚ ᱚᱱᱮ ᱚᱱᱟ ᱛᱮᱜᱮ ᱱᱟᱜ ᱟᱵᱚ ᱟᱹᱰᱤ ᱟᱹᱰᱤ ᱞᱟᱦᱟᱱᱛᱤ ᱠᱟᱛᱷᱟ ᱠᱟᱱᱟ ᱱᱚᱣᱟ ᱫᱚ ᱟᱹᱰᱤ ᱢᱟᱲᱟᱝ ᱥᱮᱫ ᱡᱷᱚᱛᱚ ᱦᱚᱲᱮ ᱟᱹᱭᱩᱨ ᱤᱫᱤ ᱫᱟᱲᱮᱭᱟᱵᱚᱱᱟ